ᱦᱮᱞᱳ ᱦᱳᱭ ᱢᱩᱠᱩᱴᱢᱚᱱᱤᱯᱩᱨ ᱨᱮᱱᱟᱜ ᱵᱚᱥᱚᱱᱛᱚᱯᱩᱨ ᱟᱛᱳ ᱢᱮᱱᱟᱜᱼᱟ ᱛᱳ ᱚᱱᱟ ᱴᱚᱴᱷᱟ ᱠᱷᱚᱱᱜᱤᱧ ᱞᱟᱹᱭᱮᱜ ᱛᱟᱦᱮᱱᱟ ᱞᱟᱹᱭᱵᱤᱱ ᱪᱮᱫ ᱵᱤᱱ ᱞᱟᱹᱭᱫᱟ ᱦᱳᱭ ᱦᱮᱸ ᱢᱩᱠᱩᱢᱚᱱᱤᱯᱩᱨ ᱫᱚ ᱥᱮᱫᱟᱭ ᱠᱷᱚᱱ ᱟᱸᱡᱚᱢ ᱟᱠᱟᱱᱟ ᱥᱮ ᱥᱮᱫᱟᱭ ᱦᱟᱯᱲᱟᱢ ᱠᱚᱠᱚ ᱞᱟᱹᱭ ᱟᱹᱜᱩ ᱠᱟᱫᱟ ᱟᱹᱰᱤ ᱥᱮᱫᱟᱭᱨᱮ ᱱᱤᱭᱟᱹ ᱫᱚ ᱛᱮᱭᱟᱨ ᱟᱠᱟᱱᱟ ᱥᱚᱨᱠᱟᱨᱟᱜ ᱟᱢᱚᱞᱛᱮ ᱱᱤᱭᱟᱹ ᱰᱮᱢ ᱫᱚ ᱡᱩᱛ ᱞᱮᱱ ᱛᱟᱦᱮᱸᱜᱼᱟ ᱛᱟᱨᱯᱚᱨᱮ ᱱᱚᱰᱮ ᱫᱚ ᱟᱹᱰᱤ ᱟᱭᱢᱟ ᱟᱛᱳ ᱠᱚ ᱛᱟᱦᱮ ᱠᱟᱱᱟ ᱛᱟᱨᱯᱚᱨᱮ ᱛᱟᱨᱯᱚᱨᱮ ᱚᱱᱟ ᱠᱟᱹᱢᱭᱟᱹ ᱥᱮᱱᱩᱠᱩ ᱥᱚᱨᱠᱟᱨ ᱨᱮᱱ ᱦᱚᱲ ᱠᱚ ᱥᱮ ᱠᱟᱹᱢᱭᱟᱹ ᱠᱚ ᱢᱟᱱᱮ ᱟᱹᱰᱤ ᱠᱟᱹᱢᱤ ᱠᱟᱛᱮᱜ ᱥᱮ ᱱᱤᱭᱟᱹ ᱠᱚ ᱡᱟᱭᱜᱟ ᱠᱚ ᱡᱮᱢᱚᱱ ᱢᱟᱱᱮ ᱡᱟᱸᱦᱟ ᱫᱚ ᱧᱮᱞ ᱞᱮᱠᱟᱱᱟ ᱚᱱᱮ ᱫᱟᱨᱮ ᱠᱚ ᱨᱚᱦᱚᱭ ᱥᱮ ᱢᱟᱱᱮ ᱧᱮ ᱞᱮᱠᱟᱱᱟᱜ ᱤᱭᱟᱹ ᱵᱮᱱᱟᱣ ᱟᱠᱟᱫᱟ ᱦᱳᱭ ᱦᱳᱭ ᱦᱳᱭ ᱦᱳᱭ ᱟᱫᱚ ᱪᱮᱫ ᱞᱮᱠᱟᱯᱮ ᱵᱩᱡᱷᱟᱹᱣ ᱮᱜ ᱠᱟᱱᱟ ᱦᱮᱡ ᱠᱟᱱᱟᱯᱮ ᱦᱳᱭ ᱦᱳᱭ ᱦᱳᱭ ᱦᱤᱡᱩᱜ ᱯᱮ ᱟᱨᱦᱚᱸ ᱠᱟᱹᱢᱤ ᱠᱚ ᱪᱟᱞᱟᱜ ᱠᱟᱱ ᱤᱭᱟᱹ ᱟᱨᱦᱚᱸ ᱟᱹᱰᱤ ᱨᱚᱠᱚᱢ ᱦᱳᱭ ᱦᱳᱭ ᱟᱨᱦᱚᱸ ᱟᱹᱰᱤ ᱥᱟᱹᱜᱤᱧ ᱥᱟᱹᱜᱤᱧ ᱠᱷᱚᱱ ᱦᱳᱭ ᱟᱨᱦᱚᱸ ᱟᱹᱰᱤ ᱥᱟᱹᱜᱤᱧ ᱥᱟᱹᱜᱤᱧ ᱠᱷᱚᱱ ᱦᱚᱲ ᱦᱚᱸᱠᱚ ᱦᱤᱡᱩᱜ ᱠᱟᱱ ᱧᱮᱧᱮᱞ ᱥᱮ ᱩᱱᱠᱩ ᱡᱷᱚᱛᱚ ᱦᱚᱲᱠᱚ ᱞᱟᱹᱭᱮᱜ ᱠᱟᱱ ᱞᱟᱹᱭ ᱵᱟᱲᱟᱭᱟ ᱱᱤᱭᱟᱹ ᱡᱟᱭᱜᱟ ᱫᱚ ᱟᱹᱰᱤ ᱪᱮᱨᱦᱟ ᱥᱮ ᱟᱹᱰᱤ ᱢᱚᱸᱡ ᱟᱹᱰᱤ ᱢᱚᱸᱡ ᱟᱹᱭᱠᱟᱹᱜᱼᱟ ᱦᱮᱸ ᱦᱳᱭ ᱛᱟᱦᱚᱞᱮ ᱦᱮᱸ ᱛᱟᱦᱚᱞᱮ ᱯᱚᱨᱮ ᱟᱨᱦᱚᱸ ᱦᱤᱡᱩᱜ ᱯᱮ ᱡᱟᱦᱟ ᱛᱤᱥ ᱴᱷᱤᱠ ᱟᱪᱪᱷᱮ ᱢᱟ ᱛᱟᱦᱚᱞᱮ ᱦᱮᱸ